ᱤᱧ ᱡᱟᱦᱟᱸ ᱤᱥᱤᱱ ᱵᱟᱥᱟᱝ ᱤᱧ ᱵᱟᱲᱟᱭᱟ ᱚᱱᱟ ᱠᱚ ᱤᱥᱤᱱ ᱵᱟᱥᱟᱝ ᱨᱮᱫᱚ ᱠᱚᱢ ᱧᱚᱜ ᱠᱚᱢᱧᱚᱜ ᱵᱩᱞᱩᱝ ᱠᱩᱡ ᱤᱧ ᱞᱟᱜᱟᱣ ᱟᱠᱟᱫᱟ ᱢᱟᱱᱮ ᱵᱤᱥᱤ ᱨᱟᱦᱟᱢ ᱦᱚᱸ ᱵᱟᱞᱮ ᱡᱚᱢᱟ ᱠᱚᱢ ᱠᱚᱢ ᱜᱮᱧ ᱞᱟᱜᱟᱣᱟ ᱥᱟᱥᱟᱝ ᱜᱩᱰᱟᱹ ᱠᱩᱡ ᱦᱚᱸ ᱠᱩᱢ ᱧᱚᱜ ᱜᱮ ᱟᱨ ᱱᱚᱛᱮ ᱢᱟᱹᱨᱤᱡ ᱜᱩᱰᱟᱹ ᱦᱚᱸ ᱡᱷᱟᱞ ᱦᱚᱸ ᱵᱤᱥᱤ ᱫᱚ ᱵᱟᱞᱮ ᱡᱟᱞᱟ ᱠᱚᱢ ᱧᱚᱜ ᱜᱮᱞᱮ ᱞᱟᱜᱟᱣᱟ ᱥᱩᱱᱩᱢ ᱠᱩᱪ ᱦᱚᱸ ᱠᱚᱢ ᱠᱚᱢ ᱜᱮᱞᱮ ᱫᱩᱞᱟᱜᱼᱟ ᱡᱟᱛᱮ ᱡᱟᱦᱟᱸᱱ ᱠᱤᱪᱷᱩ ᱥᱩᱱᱩᱢ ᱠᱩᱡ ᱡᱚᱢ ᱞᱮᱠᱷᱮᱡ ᱫᱚ ᱜᱮᱥ ᱚᱢᱵᱚᱞ ᱠᱩᱪ ᱥᱮ ᱞᱟᱡᱽ ᱵᱟᱹᱲᱤᱡᱚᱜᱼᱟ ᱟᱭᱢᱟ ᱠᱤᱪᱷᱩ ᱢᱮᱱᱟᱜ ᱟᱠᱟᱫᱟ ᱡᱟᱦᱟᱸ ᱠᱚᱫᱚ ᱪᱩᱨᱵᱤ ᱠᱚ ᱰᱷᱮᱨᱳᱜᱼᱟ ᱚᱱᱟ ᱠᱷᱟᱹᱛᱤᱨ ᱡᱟᱦᱟᱸ ᱡᱤᱱᱤᱥ ᱜᱮ ᱠᱚᱢ ᱠᱚᱢ ᱜᱮᱞᱮ ᱵᱮᱵᱚᱦᱟᱨ ᱟᱠᱟᱫᱟ ᱡᱮ ᱩᱛᱩ ᱴᱷᱤᱠ ᱴᱷᱟᱠ ᱥᱤᱵᱤᱞᱳᱜ ᱢᱟ ᱚᱱᱟ ᱠᱷᱟᱹᱛᱤᱨ ᱜᱮ ᱡᱟᱥᱴ ᱡᱟᱦᱟᱸ ᱴᱟᱝ ᱠᱚ ᱞᱟᱜᱟᱣᱟ ᱤᱱᱟᱹᱜᱮ ᱞᱟᱜᱟᱣᱟᱞᱮ ᱵᱟᱹᱲᱛᱤ ᱫᱚ ᱵᱟᱞᱮ ᱞᱟᱜᱟᱣᱟ ᱟᱨ ᱟᱨ ᱱᱚᱜᱼᱚᱭ ᱡᱤᱞ ᱦᱟ ᱠᱩ ᱠᱩᱪ ᱦᱚᱸ ᱟᱹᱰᱤ ᱫᱚ ᱵᱟᱞᱮ ᱡᱚᱢᱟ ᱡᱟᱦᱟᱸ ᱴᱟᱝ ᱮᱠᱟᱞ ᱛᱮᱜᱮ ᱡᱚᱢ ᱦᱩᱭᱩᱜᱼᱟ ᱮᱱᱠᱟᱜᱮᱞᱮ ᱡᱚᱢᱟ ᱵᱟᱹᱲᱛᱤ ᱫᱚ ᱵᱟᱞᱮ ᱡᱚᱢᱟ ᱡᱮᱢᱚᱱ ᱯᱚᱞᱴᱨᱤ ᱠᱷᱚᱱ ᱦᱚᱸ ᱥᱮ ᱡᱟᱦᱟᱱ ᱠᱤᱪᱷᱩ ᱠᱷᱚᱱ ᱦᱚᱸ ᱨᱳᱜ ᱟᱡᱟᱨ ᱫᱚ ᱟᱹᱰᱤ ᱡᱳᱨ ᱜᱮ ᱦᱩᱭᱩᱜ ᱠᱟᱱᱟ ᱢᱮᱱᱠᱷᱟᱱ ᱚᱱᱟ ᱠᱷᱟᱹᱛᱤᱨ ᱡᱟᱦᱟᱸ ᱴᱟᱝ ᱜᱮ ᱟᱹᱰᱤ ᱫᱟᱠᱟ ᱢᱟᱱᱮ ᱡᱟᱦᱟᱸ ᱞᱮᱠᱟ ᱡᱚᱢᱚᱜᱚᱜ ᱞᱮᱠᱟ ᱱᱟᱜ ᱞᱮ ᱩᱛᱩᱭᱟ ᱟᱹᱰᱤ ᱨᱤᱪ ᱫᱚ ᱵᱟᱞᱮ ᱩᱛᱩᱭᱟ ᱡᱚᱢ ᱥᱩᱢᱩᱝ ᱜᱮ ᱡᱚᱢ ᱟᱨ ᱵᱟᱝᱠᱷᱟᱱ ᱫᱚ ᱟᱹᱰᱤ ᱨᱤᱪ ᱩᱛᱩ ᱫᱟᱠᱟ ᱫᱚ ᱞᱟᱡᱽ ᱠᱚ ᱵᱟᱹᱲᱤᱡᱚᱜᱼᱟ ᱚᱱᱟ ᱠᱷᱟᱹᱛᱤᱨ ᱛᱮ ᱵᱟᱞᱮ ᱠᱚᱲᱟᱣᱟ ᱟᱨ ᱤᱧᱤᱧ ᱩᱛᱩ ᱞᱮᱠᱷᱟᱱ ᱫᱚ ᱢᱟᱱᱮ ᱤᱧ ᱫᱚ ᱟᱹᱰᱤ ᱜᱮ ᱟᱹᱰᱤ ᱠᱚᱢ ᱠᱚᱢ ᱜᱮᱧ ᱞᱟᱜᱟᱣᱟ ᱡᱟᱹᱥᱛᱤ ᱫᱚ ᱵᱟᱹᱧ ᱞᱟᱜᱟᱣᱟ ᱠᱟᱨᱚᱱ ᱞᱟᱜᱟᱣ ᱞᱮᱠᱷᱟᱱ ᱜᱮ ᱟᱹᱰᱤ ᱮᱴᱟᱜ ᱠᱤᱪᱷᱩ ᱠᱩᱪ ᱟᱹᱰᱤ ᱟᱭᱢᱟ ᱧᱮᱞ ᱧᱟᱢᱚᱜᱚᱜᱟ ᱤᱭᱟᱹ ᱠᱩᱪ ᱟᱥᱩᱠ ᱠᱩᱪ ᱦᱩᱭᱩᱜᱼᱟ ᱚᱱᱟ ᱠᱷᱟᱹᱛᱤᱨ ᱤᱧᱫᱚ ᱩᱱᱟᱹᱜ ᱠᱤᱪᱷᱩ ᱫᱚ ᱡᱟᱦᱟᱱ ᱠᱤᱪᱷᱩ ᱨᱮᱜᱮ ᱠᱚᱢ ᱠᱚᱢᱜᱮᱧ ᱞᱟᱜᱟᱣᱟᱜᱼᱟ ᱢᱟᱱᱮ ᱤᱥᱤᱱ ᱵᱟᱥᱟᱝ ᱠᱷᱮᱛᱨᱮ ᱛᱮᱫᱚ ᱟᱨ ᱚᱱᱟ ᱠᱩ ᱠᱷᱟᱹᱛᱤᱨ ᱛᱮᱜᱮ ᱱᱚᱜᱼᱚᱭ ᱠᱚᱢ ᱜᱮ ᱤᱥᱤᱱ ᱵᱟᱥᱟᱝ ᱦᱩᱭᱩᱜ ᱠᱟᱱ ᱛᱤᱧᱟᱹ